ᱤᱧᱟᱹᱜ ᱴᱚᱞᱟ ᱨᱮᱫᱚ ᱮᱠᱮᱱ ᱥᱟᱱᱛᱟᱲ ᱜᱮ ᱢᱮᱱᱟᱜ ᱠᱚᱣᱟ ᱤᱧᱟᱹᱜ ᱴᱚᱞᱟ ᱟᱰᱮᱯᱟᱥᱮ ᱨᱮ ᱮᱴᱟᱜ ᱡᱟᱹᱛᱤ ᱠᱚ ᱢᱮᱱᱟᱜ ᱠᱚᱣᱟ ᱥᱮ ᱱᱚᱠᱟ ᱵᱟᱜᱟᱞᱤ ᱠᱚ ᱢᱮᱱᱟᱜ ᱠᱚᱣᱟ ᱫᱷᱟᱣ ᱦᱤᱱᱫᱩ ᱢᱩᱥᱞᱤᱢ ᱠᱷᱤᱥᱴᱟᱱ ᱟᱨᱚ ᱰᱚᱢ ᱮᱢᱟᱱ ᱮᱢᱟᱱ ᱡᱟᱹᱛ ᱨᱮᱱ ᱦᱚᱲ ᱠᱚ ᱢᱮᱱᱟᱜ ᱠᱚᱣᱟ ᱟᱞᱮᱭᱟᱜ ᱞᱟᱭᱞᱟᱠᱪᱟᱨ ᱨᱮᱫᱚ

ᱵᱟᱦᱟ ᱥᱚᱨᱦᱟᱭ ᱡᱟᱦᱟᱸ ᱯᱚᱨᱚᱵᱽ ᱛᱟᱞᱮ ᱚᱱᱟ ᱨᱮᱫᱚ ᱟᱹᱰᱤ ᱢᱚᱡᱽ ᱛᱮᱞᱮ ᱯᱟᱨᱚᱢᱟ ᱟᱨ ᱩᱱᱠᱩ ᱥᱟᱶ ᱫᱚ ᱟᱞᱮᱭᱟᱜ ᱜᱷᱟᱹᱲᱤ ᱜᱷᱟᱹᱲᱤ ᱜᱮ ᱧᱟᱯᱟᱢ ᱦᱩᱭᱩᱜ ᱛᱟᱦᱮᱱᱟ ᱪᱮᱫᱟᱜ ᱥᱮ ᱩᱱᱠᱩ ᱫᱚ ᱟᱞᱮᱭᱟᱜ ᱦᱚᱨ ᱛᱮᱠᱚ ᱯᱟᱨᱚᱢᱚᱜᱼᱟ ᱟᱨ ᱟᱞᱮ ᱦᱚᱸ ᱪᱟᱥ ᱵᱟᱥ ᱪᱟᱞᱟᱜ ᱦᱤᱡᱩᱜ ᱠᱟᱹᱢᱤ ᱠᱩ ᱢᱤᱫ ᱛᱮᱞᱮ ᱛᱮᱦᱮᱱ ᱛᱮ ᱟᱞᱮ ᱫᱚ ᱟᱹᱰᱤ ᱥᱩᱨᱥᱩᱯᱩᱨ ᱞᱮ ᱛᱟᱦᱮᱱ ᱜᱮᱭᱟ ᱟᱨ ᱟᱹᱰᱤ ᱜᱷᱟᱹᱲᱤ ᱜᱷᱟᱲᱤ ᱞᱮ ᱪᱟᱞᱟᱜ ᱦᱤᱡᱩᱜ ᱞᱮ ᱧᱟᱯᱟᱢᱚᱜ ᱜᱮᱭᱟ ᱟᱨ ᱡᱟᱦᱟᱱᱟᱜ ᱠᱩ ᱥᱚᱢᱚᱱᱫᱷᱮ ᱡᱳᱜᱟᱡᱳᱜ ᱦᱚᱸ ᱛᱮᱦᱮᱱ ᱛᱟᱞᱮ ᱜᱮᱭᱟ ᱩᱱᱠᱩ ᱟᱞᱮ ᱨᱮᱱ ᱟᱰᱮᱯᱟᱥᱮ ᱡᱟᱦᱟᱸ ᱮᱴᱟᱜ ᱪᱷᱟᱹᱛᱤᱠ ᱡᱟᱹᱛᱤ ᱠᱚ ᱥᱮ ᱮᱴᱟᱜ ᱦᱚᱲ ᱠᱚ ᱟᱹᱰᱤ ᱱᱟᱯᱟᱭ ᱜᱮ ᱡᱳᱜᱟᱡᱳᱜ ᱢᱮᱱᱟᱜ ᱛᱟᱞᱮᱭᱟ